ᱱᱚᱣᱟ ᱴᱚᱴᱷᱟ ᱨᱮ ᱟᱭᱢᱟ ᱨᱚᱠᱚᱢ ᱪᱮᱬᱮ ᱠᱚ ᱧᱮᱞᱚᱜ ᱟ ᱵᱚᱱᱟ ᱠᱤᱥᱱᱤ ᱜᱷᱮᱣᱨᱟ ᱢᱤᱨᱩ ᱢᱟᱞᱟᱼᱯᱚᱛᱟᱢ ᱯᱟᱣᱨᱟ ᱫᱟᱜ ᱜᱮᱰᱮ ᱫᱟᱜ ᱠᱟᱹᱦᱩ ᱠᱟᱹᱦᱩ ᱥᱟᱱᱠᱩᱞ ᱠᱩᱬᱤᱫ ᱱᱩᱠᱩ ᱪᱮᱬᱮ ᱢᱩᱫᱽ ᱨᱮ ᱤᱧ ᱫᱚ ᱢᱤᱨᱩ ᱪᱮᱬᱮᱧ ᱠᱩᱥᱤᱭᱟᱠᱚᱣᱟ ᱢᱤᱨᱩ ᱪᱮᱬᱮ ᱧᱮᱞ ᱡᱚᱝ ᱛᱮ ᱟᱹᱰᱤ ᱴᱷᱤᱠ ᱠᱚ ᱧᱮᱞᱚᱜ ᱟ ᱴᱷᱚᱱᱴᱟ ᱛᱟᱠᱚ ᱟᱨᱟᱜ ᱜᱮ ᱥᱩᱵᱩᱡᱽ ᱜᱮᱠᱚ ᱧᱮᱞᱚᱜ ᱟ ᱦᱚᱴᱚᱜ ᱨᱮ ᱢᱟᱞᱟ ᱢᱮᱱᱟᱜ ᱛᱟᱠᱚᱣᱟ ᱱᱩᱠᱩ ᱪᱮᱬᱮ ᱫᱚ ᱟᱹᱥᱩᱞ ᱠᱚ ᱜᱟᱱᱚᱜᱼᱟ ᱨᱚᱲ ᱦᱚᱢ ᱥᱮᱬᱟ ᱟᱠᱚ ᱠᱷᱟᱱ ᱨᱚᱲ ᱦᱚᱢ ᱨᱚᱲ ᱦᱚᱸᱠᱚ ᱫᱟᱲᱮᱭᱟᱜ ᱟ ᱪᱮᱫᱞᱮᱠᱟ ᱜᱮᱢ ᱥᱮᱬᱟᱣᱟᱭᱟ ᱚᱱᱠᱟ ᱜᱮ ᱠᱚ ᱨᱚᱲᱟ ᱡᱟᱦᱟᱸ ᱠᱷᱚᱱ ᱦᱮᱡ ᱠᱟᱛᱮᱫ ᱦᱚᱸ ᱨᱚᱲ ᱜᱚᱫ ᱟᱢᱟᱭ ᱜᱚᱞ ᱦᱚᱸ ᱟᱹᱰᱤ ᱢᱚᱡᱽ ᱜᱮᱠᱚ ᱜᱚᱞ ᱫᱟᱲᱮᱭᱟᱜ ᱟ